ᱟᱵᱚ ᱥᱟᱶᱛᱟ ᱨᱮ ᱟᱹᱰᱤ ᱞᱮᱠᱟᱱ ᱞᱟᱭᱼᱞᱟᱠᱪᱟᱨ ᱢᱮᱱᱟᱜᱼᱟ ᱮᱱᱮᱡ ᱥᱮᱨᱮᱧ ᱢᱮᱱᱟᱜᱼᱟ ᱢᱮᱱᱠᱷᱟᱱ ᱱᱤᱛᱳᱜ ᱡᱟᱦᱟᱸ ᱧᱮᱞᱚᱜᱚᱜ ᱠᱟᱱᱟ ᱱᱚᱣᱟ ᱟᱵᱚᱣᱟᱜ ᱟᱹᱰᱤᱜᱟᱱ ᱜᱮ ᱵᱚᱫᱚᱞ ᱟᱠᱟᱱᱟ ᱡᱟᱦᱟᱸ ᱦᱟᱯᱲᱟᱢ ᱠᱚᱠᱚ ᱞᱟᱹᱭᱟ ᱦᱟᱲᱟᱢ ᱦᱚᱲ ᱠᱚᱠᱚ ᱞᱟᱹᱭᱟ ᱦᱟᱲᱟᱢ ᱦᱚᱲᱟᱜ ᱢᱟᱪᱷᱟ ᱠᱷᱚᱱᱟᱜ ᱟᱸᱡᱚᱢᱚᱜᱼᱟ ᱡᱟᱦᱟᱸ ᱜᱮᱞᱵᱟᱨ ᱥᱮᱨᱢᱟ ᱵᱤᱪᱟᱹᱨ ᱞᱮᱫ ᱟᱪᱟᱨ ᱞᱮᱫ ᱟᱨᱠᱚ ᱛᱚᱞ ᱫᱚᱦᱚ ᱞᱮᱫ ᱟᱹᱨᱤᱪᱟᱹᱞᱤ ᱠᱚ ᱟᱹᱰᱤᱜᱟᱱ ᱜᱮ ᱚᱱᱟᱫᱚ ᱱᱤᱛᱳᱜ ᱵᱟᱹᱱᱩᱜᱼᱟ ᱱᱤᱛᱳᱜ ᱟᱯᱟᱱ ᱟᱹᱯᱤᱱ ᱟᱛᱳᱨᱮ ᱟᱯᱟᱱ ᱟᱹᱯᱤᱱ ᱞᱮᱠᱟ ᱞᱟᱭᱼᱞᱟᱠᱪᱟᱨ ᱞᱮᱜᱼᱱᱮᱢᱟᱪᱟᱨ ᱪᱟᱹᱞᱩ ᱟᱠᱟᱱᱟ ᱠᱟᱹᱢᱤ ᱫᱚ ᱤᱱᱟᱹ ᱜᱮᱵᱚᱱ ᱠᱟᱹᱢᱤ ᱠᱟᱱᱟ ᱢᱮᱱᱠᱷᱟᱱ ᱫᱚ ᱟᱹᱰᱤᱜᱟᱱ ᱜᱮ ᱡᱩᱫᱟᱹ ᱜᱮᱭᱟ ᱵᱷᱟᱸᱰᱟᱱ ᱦᱩᱭᱮᱱ ᱵᱟᱯᱞᱟ ᱦᱩᱭᱮᱱ ᱪᱷᱩᱛ ᱪᱷᱟᱹᱴᱤᱭᱟᱹᱨ ᱟᱨ ᱟᱨᱦᱚᱸ ᱟᱭᱢᱟ ᱚᱱᱠᱟᱱᱟᱜ ᱠᱟᱹᱢᱤ ᱫᱚ ᱤᱱᱟᱹ ᱜᱮᱵᱚᱱ ᱠᱟᱹᱢᱤᱭᱟ ᱢᱮᱱᱠᱷᱟᱱ ᱫᱚ ᱡᱩᱫᱟᱹ ᱧᱚᱜᱼᱜᱮ ᱧᱮᱞᱚᱜᱚᱜ ᱠᱟᱱᱟ ᱛᱚ ᱱᱚᱸᱰᱮ ᱧᱮᱞ ᱞᱮᱠᱷᱟᱡ ᱫᱚ ᱟᱵᱚᱫᱚ ᱵᱟᱝ ᱫᱚ ᱞᱟᱹᱭ ᱞᱟᱹᱭ ᱛᱮᱜᱮ ᱱᱚᱝᱠᱟ ᱠᱚ ᱮᱲᱮ ᱵᱷᱩᱞᱟᱹᱣᱮᱫ ᱵᱚᱱᱟ ᱵᱟᱝ ᱫᱚ ᱞᱟᱹᱞᱟᱹᱭ ᱠᱚᱜᱮ ᱤᱱᱟᱹᱜ ᱠᱚ ᱵᱟᱲᱟᱭᱟ ᱚᱱᱟᱫᱚ ᱵᱟᱝ ᱞᱟᱹᱭᱚᱜᱼᱟ ᱟᱨ ᱢᱤᱫ ᱦᱚᱲᱮᱢ ᱠᱩᱞᱤᱭᱮᱭᱟ ᱢᱤᱫ ᱞᱮᱠᱟᱭ ᱞᱟᱹᱭᱟᱢᱟ ᱟᱨ ᱢᱤᱫ ᱦᱚᱲᱮᱢ ᱠᱩᱞᱤᱭᱮᱭᱟ ᱟᱨ ᱢᱤᱫ ᱞᱮᱠᱟᱭ ᱞᱟᱹᱭᱟᱢᱟ ᱢᱮᱱᱠᱷᱟᱱ ᱪᱮᱫᱚᱜᱤᱡ ᱚᱠᱟᱭ ᱪᱮᱫᱟ ᱚᱠᱟᱫᱚ ᱵᱮᱥᱟ ᱟᱨ ᱚᱠᱟᱫᱚ ᱵᱟᱹᱲᱤᱡᱼᱟ ᱪᱮᱫᱚᱜ ᱦᱚᱲ ᱫᱚ ᱵᱟᱭ ᱴᱷᱤᱠᱟᱹ ᱫᱟᱲᱮᱭᱟᱜᱼᱟ ᱚᱱᱟᱛᱮ ᱜᱩᱨᱩ ᱫᱚ ᱜᱩᱨᱩ ᱞᱮᱠᱟᱱᱤᱡ ᱜᱮ ᱵᱟᱪᱷᱟᱣ ᱦᱩᱭᱩᱜᱼᱟ

ᱜᱩᱨᱩ ᱞᱮᱠᱟᱱᱤᱡ ᱵᱟᱢ ᱵᱟᱪᱷᱟᱣ ᱞᱮᱠᱷᱟᱱ ᱫᱚ ᱜᱩᱨᱩᱣᱟᱜ ᱦᱚᱨ ᱰᱟᱦᱟᱨ ᱫᱚ ᱵᱟᱢ ᱯᱟᱸᱡᱟ ᱧᱟᱢ ᱫᱟᱲᱮᱭᱟᱜᱼᱟ ᱥᱮᱫᱟᱭᱟᱜ ᱞᱟᱭ ᱞᱟᱠᱪᱟᱨ ᱞᱮᱠᱟᱛᱮ ᱡᱟᱦᱟᱸ ᱠᱚ ᱞᱟᱹᱭᱟ ᱚᱠᱟ ᱟᱛᱳ ᱨᱮᱦᱚᱸ ᱚᱠᱟ ᱴᱚᱴᱷᱟ ᱨᱮᱦᱚᱸ ᱚᱱᱟ ᱞᱮᱠᱟ ᱫᱚ ᱵᱟᱝ ᱧᱮᱞ ᱧᱟᱢᱚᱜ ᱠᱟᱱᱟ ᱢᱮᱱᱠᱷᱟᱱ ᱫᱚ ᱱᱚᱸᱰᱮ ᱠᱷᱚᱱ ᱵᱟᱲᱟᱭᱚᱜ ᱠᱟᱱᱟ ᱟᱹᱰᱤᱜᱟᱱ ᱜᱩᱨᱩ ᱵᱟ ᱟᱹᱰᱤ ᱞᱮᱠᱟᱱ ᱠᱟᱛᱷᱟ ᱟᱹᱰᱤᱜᱟᱱ ᱜᱩᱨᱩ ᱨᱮᱱ ᱟᱹᱰᱤ ᱞᱮᱠᱟᱱ ᱪᱮᱞᱟ ᱟᱫᱚ ᱱᱚᱝᱠᱟ ᱠᱷᱟᱱ ᱟᱵᱚ ᱦᱤᱴᱟᱝ ᱡᱟᱲᱟᱝ ᱨᱮᱜᱮᱵᱚᱱ ᱛᱟᱦᱮᱱᱟ ᱡᱟᱦᱟᱸᱞᱮᱠᱟ ᱟᱸᱡᱚᱢᱚᱜᱼᱟ ᱟᱵᱚᱣᱟᱜ ᱠᱟᱹᱢᱤ ᱫᱚ ᱟᱵᱚ ᱜᱮᱵᱚᱱ ᱛᱚᱨᱟᱣᱟ ᱢᱮᱱᱠᱷᱟᱱ ᱟᱵᱚ ᱛᱟᱞᱟᱨᱮ ᱚᱱᱟᱦᱚᱸ ᱵᱷᱮᱯᱮᱜᱮᱫ ᱦᱮᱡ ᱮᱱᱟ ᱡᱟᱦᱟᱸ ᱟᱸᱡᱚᱢᱚᱜᱼᱟ ᱯᱟᱹᱣᱨᱤᱭᱟᱹ ᱯᱟᱹᱨᱤᱥ ᱨᱮᱱ ᱦᱚᱲ ᱫᱚ ᱱᱤᱛᱳᱜ ᱟᱵᱚ ᱛᱚᱞᱟ ᱨᱮᱫᱚ ᱵᱟᱹᱱᱩᱜ ᱠᱚᱣᱟ ᱪᱮᱫᱟᱜ ᱥᱮ ᱩᱱᱠᱩ ᱫᱚ ᱚᱱᱠᱟᱱᱟᱜ ᱠᱚ ᱠᱟᱹᱢᱤ ᱛᱟᱦᱮᱸᱜ ᱱᱤᱛᱳᱜ ᱫᱷᱟᱹᱭ ᱵᱩᱰᱷᱤ ᱟᱨ ᱵᱟᱢᱟ ᱜᱟᱹᱥᱤ ᱵᱩᱰᱷᱤ ᱡᱟᱦᱟᱸ ᱠᱚ ᱠᱟᱹᱢᱤ ᱦᱚᱪᱚᱭᱮ ᱠᱟᱱᱟ ᱩᱱᱠᱩ ᱯᱟᱹᱣᱨᱤᱭᱟᱹ ᱯᱟᱹᱨᱤᱥ ᱨᱮᱱ ᱦᱚᱲ ᱫᱚ ᱚᱱᱟ ᱠᱚ ᱠᱟᱹᱢᱤ ᱛᱟᱦᱮᱸᱜ ᱮᱱᱠᱷᱟᱱ ᱯᱟᱹᱣᱨᱤᱭᱟᱹ ᱯᱟᱹᱨᱤᱥᱨᱮᱱ ᱡᱩᱫᱤ ᱚᱱᱟ ᱠᱚ ᱠᱟᱹᱢᱤ ᱠᱟᱱᱟ ᱟᱵᱚᱣᱟᱜ ᱠᱟᱹᱢᱤ ᱟᱵᱚ ᱜᱮᱵᱚᱱ ᱠᱟᱹᱢᱤᱭᱟ ᱞᱮᱠᱟᱛᱮ ᱩᱱᱠᱩ ᱥᱟᱞᱟᱜ ᱫᱚ ᱟᱵᱚᱫᱚ ᱵᱟᱵᱚᱱ ᱟᱱᱟ ᱱᱤᱭᱮᱞᱮᱱᱟ ᱪᱮᱫ ᱞᱟᱹᱜᱤᱫ ᱩᱱᱠᱩ ᱫᱚ ᱟᱵᱚᱫᱚ ᱟᱹᱰᱤ ᱦᱩᱰᱤᱧ ᱡᱟᱹᱛᱤ ᱦᱩᱰᱤᱧ ᱯᱟᱹᱨᱤᱥ ᱨᱮᱱ ᱦᱚᱲ ᱵᱚᱱ ᱫᱳᱥ ᱠᱮᱫ ᱠᱚᱣᱟ ᱮᱱᱠᱷᱟᱱ ᱚᱱᱟ ᱯᱟᱹᱨᱤᱥ ᱨᱮᱱ ᱦᱚᱲ ᱠᱚᱫᱚ ᱱᱤᱛᱳᱜ ᱫᱚ ᱟᱫᱚ ᱵᱟᱠᱚ ᱧᱮᱞ ᱧᱟᱢᱚᱜᱼᱟ ᱚᱱᱟᱛᱮ ᱤᱧᱤᱧ ᱢᱮᱱᱟ ᱟᱵᱚᱣᱟᱜ ᱞᱟᱭᱼᱞᱟᱠᱪᱟᱨ ᱟᱨ ᱵᱟᱝᱢᱟ ᱞᱮᱜᱽᱼᱱᱮᱢᱟᱪᱟᱨ ᱯᱟᱹᱦᱤᱞᱟᱜ ᱞᱮᱠᱟ ᱫᱚ ᱵᱟᱹᱱᱩᱜᱼᱟ ᱟᱨ ᱟᱵᱚ ᱛᱟᱞᱟ ᱨᱮᱦᱚᱸ ᱵᱷᱮᱯᱮᱜᱮᱫ ᱢᱮᱱᱟᱜᱼᱟ ᱢᱮᱱᱛᱮ ᱚᱱᱟ ᱴᱷᱟᱹᱣᱠᱟᱹ ᱥᱟᱺᱦᱤᱡ ᱯᱚᱨᱢᱟᱱ ᱧᱟᱢᱚᱜᱚᱜ ᱠᱟᱱᱟ ᱟᱫᱚ ᱱᱚᱝᱠᱟ ᱠᱷᱟᱱ ᱫᱚ ᱟᱵᱚᱣᱟᱜ ᱥᱟᱶᱛᱟ ᱟᱵᱚᱣᱟᱜ ᱞᱮᱜᱽᱼᱱᱮᱢᱟᱪᱟᱨ ᱟᱵᱚᱣᱟᱜ ᱟᱨᱦᱚᱸ ᱟᱭᱢᱟ ᱞᱮᱠᱟᱱ ᱠᱟᱹᱢᱤ ᱦᱚᱨᱟᱨᱮ ᱟᱹᱰᱤᱜᱟᱱ ᱜᱮ ᱦᱩᱲᱟᱜ ᱛᱟᱦᱮᱱᱟ ᱟᱨ ᱚᱱᱟ ᱦᱩᱲᱟᱜᱼᱟᱜ ᱜᱮᱵᱚᱱ ᱯᱟᱸᱡᱟᱭ ᱠᱷᱟᱱ ᱟᱵᱚ ᱟᱵᱚᱣᱟᱜ ᱚᱠᱚᱭ ᱥᱟᱢᱴᱟᱶ ᱵᱚᱱᱟ